ᱦᱮᱸ ᱤᱧ ᱵᱤᱢᱟ ᱮᱹᱡᱮᱱᱴ ᱠᱚ ᱥᱟᱶ ᱡᱳᱜᱟᱡᱳᱜᱽ ᱢᱮᱱᱟᱜ ᱛᱤᱧ ᱜᱮᱭᱟ ᱪᱮᱫᱟᱜ ᱥᱮ ᱤᱧ ᱵᱤᱢᱟᱧ ᱠᱚᱨᱟᱣᱟᱠᱟᱫᱟ ᱟᱨ ᱵᱤᱢᱟ ᱠᱚᱨᱟᱣ ᱫᱚ ᱟᱹᱰᱤ ᱜᱮ ᱞᱟᱹᱠᱛᱤ ᱜᱮᱭᱟ ᱟᱨ ᱮᱹᱡᱮᱱᱴ ᱠᱚ ᱥᱟᱶ ᱫᱚ ᱤᱧᱟᱹᱜ ᱫᱚ ᱟᱹᱰᱤ ᱵᱷᱟᱹᱜᱤ ᱜᱮ ᱡᱳᱜᱟᱡᱳᱜᱽ ᱠᱚ ᱢᱮᱱᱟᱜᱼᱟ ᱪᱮᱫᱟᱜ ᱥᱮ ᱟᱞᱮ ᱱᱚᱣᱟ ᱥᱩᱨ ᱠᱚᱨᱮ ᱱᱚᱣᱟ ᱟᱞᱮ ᱥᱩᱨᱼᱥᱩᱯᱩᱨ ᱨᱮ ᱟᱭᱟᱢᱟ ᱜᱟᱱ ᱮᱹᱡᱮᱱᱴ ᱠᱚ ᱢᱮᱱᱟᱜ ᱠᱚᱣᱟ ᱟᱨ ᱱᱚᱣᱟ ᱵᱤᱢᱟ ᱫᱚ ᱱᱚᱣᱟ ᱵᱮᱝᱠᱮ ᱠᱚᱨᱮᱢ ᱠᱚᱨᱟᱣ ᱞᱮᱠᱷᱟᱡ ᱦᱚᱸ ᱦᱩᱭᱩᱜ ᱜᱮᱭᱟ ᱟᱨ ᱱᱚᱣᱟ ᱵᱤᱢᱟ ᱮᱹᱡᱮᱱᱴ ᱠᱚ ᱠᱚᱨᱟᱣ ᱞᱮᱠᱷᱟᱡ ᱟᱹᱰᱤ ᱵᱷᱟᱹᱜᱤ ᱦᱩᱭᱩᱜᱼᱟ ᱪᱮᱫᱟᱜ ᱥᱮ ᱱᱚᱣᱟ ᱵᱤᱢᱟ ᱠᱚᱨᱟᱣ ᱫᱚ ᱮᱠᱟᱞ ᱛᱮᱜᱮ ᱞᱟ ᱠᱛᱤ ᱜᱮᱭᱟ ᱛᱮᱦᱮᱧ ᱜᱟᱯᱟ ᱠᱚ ᱦᱚᱲ ᱫᱚ ᱟᱹᱰᱤ ᱡᱟᱹᱥᱛᱤ ᱵᱟᱠᱚ ᱵᱟᱧᱪᱟᱜ ᱠᱟᱱᱟ ᱡᱟᱦᱟᱸ ᱠᱚᱨᱮ ᱦᱚᱴᱟᱛ ᱦᱚᱴᱟᱛ ᱡᱟᱦᱟᱸ ᱱᱟᱜ ᱠᱚ ᱵᱤᱯᱚᱫᱼᱟᱯᱚᱫ ᱦᱩᱭᱩᱜ ᱠᱟᱱᱟ ᱛᱚᱠᱷᱚᱱ ᱩᱱᱠᱩ ᱦᱚᱲ ᱠᱚᱜᱮ ᱱᱚᱣᱟ ᱫᱷᱟᱹᱨᱛᱤ ᱨᱮ ᱵᱟᱝᱠᱚ ᱛᱟᱦᱮᱱ ᱠᱟᱱᱟ ᱛᱚᱠᱷᱚᱱ ᱱᱚᱣᱟ ᱵᱤᱢᱟ ᱠᱚᱨᱟᱣ ᱠᱟᱜ ᱠᱷᱟᱡ ᱟᱨ ᱟᱢ ᱨᱮᱱ ᱡᱟᱦᱟᱸᱭ ᱚᱲᱟᱜ ᱨᱮ ᱦᱚᱲ ᱠᱚᱠᱚ ᱛᱟᱦᱮᱱ ᱠᱷᱟᱡ ᱛᱚᱠᱷᱚᱱ ᱱᱚᱣᱟ ᱟᱢᱟᱜ ᱵᱤᱢᱟ ᱮᱹᱡᱮᱱᱴᱮᱢ ᱠᱚᱨᱟᱣ ᱠᱟᱜ ᱠᱷᱟᱡ ᱱᱚᱣᱟ ᱨᱮᱱᱟᱜ ᱯᱚᱭᱥᱟ ᱟᱛᱮ ᱚᱲᱟᱜ ᱦᱚᱲ ᱠᱚᱠᱚ ᱧᱟᱢ ᱫᱟᱲᱮᱭᱟᱜᱼᱟ ᱚᱱᱟ ᱞᱟᱹᱜᱤᱫ ᱤᱧᱤᱧ ᱢᱚᱱᱮᱭᱟ ᱱᱚᱣᱟ ᱵᱤᱢᱟ ᱮᱹᱡᱮᱱᱴ ᱫᱚ ᱠᱚᱨᱟᱣ ᱫᱚ ᱟᱹᱰᱤ ᱜᱮ ᱞᱟᱹᱠᱛᱤ ᱜᱮᱭᱟ